ᱟᱵᱚ ᱜᱟᱛᱟᱠ ᱨᱮ ᱥᱮ ᱜᱩᱥᱴᱤ ᱨᱮ ᱟᱭᱢᱟ ᱞᱮᱠᱟᱱ ᱦᱚᱲ ᱢᱮᱱᱟᱜ ᱠᱚᱣᱟ ᱱᱩᱝᱠᱩ ᱫᱚ ᱮᱱᱮᱡᱽ ᱥᱮᱨᱮᱧ ᱨᱮ ᱟᱠᱩᱭᱟᱜ ᱢᱟᱹᱱ ᱠᱩ ᱫᱚᱦᱚ ᱟᱹᱜᱩ ᱟᱠᱟᱫᱟ ᱱᱩᱝᱠᱩ ᱫᱚ ᱮᱱᱮᱡᱽ ᱥᱮᱨᱣᱧ ᱠᱷᱟᱹᱛᱤᱨ ᱜᱮ ᱟᱹᱰᱤ ᱟᱹᱰᱤ ᱫᱤᱥᱚᱢ ᱠᱚᱦᱚᱸ ᱠᱚ ᱫᱟᱲᱟ ᱟᱠᱟᱫᱟ ᱟᱨ ᱟᱠᱩᱭᱟᱜ ᱢᱟᱹᱱ ᱦᱚᱸᱠᱚ ᱦᱟᱨᱟ ᱵᱩᱨᱩ ᱟᱠᱟᱫᱟ ᱤᱧ ᱱᱚᱣᱟ ᱛᱮ ᱚᱱᱟᱜᱮᱤᱧ ᱢᱮᱱᱟ ᱡᱮ ᱮᱱᱮᱡᱽ ᱥᱮᱨᱮᱧ ᱨᱮᱭᱟᱜ ᱦᱚᱸ ᱟᱭᱢᱟ ᱞᱮᱠᱟᱱ ᱦᱟᱹᱴᱤᱧ ᱢᱮᱱᱟᱜ ᱟᱠᱟᱫᱟ ᱮᱱᱮᱡ ᱥᱮᱨᱮᱧ ᱠᱷᱟᱹᱛᱤᱨ ᱛᱮᱦᱚᱸ ᱟᱵᱩᱭᱟᱜ ᱥᱟᱶᱛᱟ ᱥᱟᱶᱦᱮᱫ ᱵᱚ ᱞᱟᱦᱟ ᱤᱫᱤ ᱫᱟᱲᱮᱭᱟᱜᱼᱟ ᱟᱨ ᱱᱩᱠᱩ ᱠᱚᱫᱩᱠᱩ ᱦᱩᱭᱩᱜ ᱠᱟᱱᱟ ᱡᱮᱢᱚᱱ ᱠᱚᱞᱯᱚᱱᱟ ᱦᱟᱸᱥᱫᱟᱜ ᱥᱤᱵᱩᱨᱟᱢ ᱥᱚᱨᱮᱱ ᱟᱨᱚ ᱮᱢᱟᱱ ᱠᱚ ᱱᱩᱠᱩ ᱫᱚ ᱟᱹᱠᱩ ᱟᱹᱰᱤ ᱟᱹᱰᱤ ᱡᱟᱭᱜᱟ ᱥᱮ ᱟᱹᱰᱤ ᱟᱹᱰᱤ ᱫᱤᱥᱚᱢ ᱠᱚ ᱫᱟᱲᱟ ᱟᱠᱟᱫᱟᱱᱚᱣᱟ ᱮᱱᱮᱡ ᱥᱮᱨᱮᱧ ᱠᱷᱟᱹᱛᱤᱨ ᱜᱮ ᱟᱠᱩᱭᱟᱜ ᱢᱟᱹᱱ ᱟᱹᱰᱤ ᱡᱟᱭᱜᱟ ᱨᱮᱠᱩ ᱦᱟᱢᱮᱴ ᱟᱠᱟᱫᱟ ᱥᱮ ᱜᱚᱴᱟ ᱫᱤᱥᱚᱢ ᱠᱚ ᱟᱹᱪᱩᱨᱚᱜ ᱠᱟᱱᱟ